ᱦᱮᱞᱳ ᱦᱮᱸ ᱡᱚᱦᱟᱨ ᱡᱚᱦᱟᱨ ᱦᱮᱸ ᱫᱟᱫᱟ ᱦᱮᱸ ᱫᱚᱠᱟᱱ ᱢᱟ ᱦᱟᱸᱜ ᱢᱚᱴᱟᱢᱩᱴᱤ ᱠᱷᱩᱞᱟᱹᱣ ᱜᱮᱛᱟ ᱵᱚᱱᱟ ᱱᱤᱛᱳᱜ ᱢᱟ

ᱦᱚᱸ ᱪᱟᱣᱞᱮ ᱠᱚ ᱵᱩᱞᱩᱝ ᱠᱚ ᱡᱚᱛᱚᱣᱟᱜ ᱜᱮ ᱛᱟᱵᱚᱱ ᱢᱮᱱᱟᱜᱼᱟ ᱫᱚᱠᱟᱱ ᱨᱮᱫᱚ ᱦᱮᱸᱛᱚ ᱦᱮᱸ ᱦᱮᱸ ᱡᱚᱛᱚ ᱢᱮᱱᱟᱜᱼᱟ ᱦᱮᱸ ᱪᱟᱣᱞᱮ ᱫᱚ ᱱᱟᱜ ᱵᱟᱨᱼᱯᱮ ᱨᱚᱠᱚᱢᱟᱜ ᱢᱮᱱᱟᱜ ᱜᱮᱭᱟ ᱚᱱᱠᱟ ᱫᱚ ᱚᱱᱠᱟ ᱫᱚ ᱱᱟᱜ ᱵᱤᱥ ᱴᱟᱠᱟ ᱠᱤᱞᱳ ᱢᱮᱱᱟᱜᱼᱟ ᱛᱤᱨᱤᱥ ᱴᱟᱠᱟ ᱠᱤᱞᱳ ᱢᱮᱱᱟᱜᱼᱟ ᱪᱟᱞᱞᱤᱥ ᱴᱟᱠᱟ ᱠᱤᱞᱳ ᱢᱮᱱᱟᱜᱼᱟ ᱚᱱᱠᱟ ᱜᱮ ᱱᱟᱜ ᱠᱤᱪᱷᱩ ᱫᱚᱥ ᱫᱚᱥ ᱠᱚᱢ ᱵᱤᱥᱤ ᱦᱟᱸᱜ ᱠᱤᱞᱳ ᱢᱮᱱᱟᱜᱼᱟ ᱠᱚᱣᱟᱞᱤᱴᱤ ᱟᱫᱷᱟᱨ ᱛᱮ ᱟᱵᱚᱣᱟᱜ ᱡᱟᱦᱟᱸ ᱢᱟᱱᱮ ᱠᱚᱣᱟᱞᱤᱴᱤ ᱢᱮᱱᱟᱜᱼᱟ ᱦᱟᱸᱜ ᱡᱮ ᱱᱚᱣᱟ ᱫᱚ ᱠᱚᱢ ᱵᱤᱥᱤ ᱢᱮᱱᱟᱜᱼᱟ ᱚᱱᱠᱟ ᱫᱟᱢ ᱟᱨ ᱪᱮᱫᱞᱮᱠᱟᱢ ᱞᱟᱹᱭ ᱠᱮᱫᱼᱟ ᱞᱟᱹᱭ ᱵᱮᱱ ᱫᱚᱦᱲᱟ ᱵᱟᱹᱞᱤᱧ ᱟᱸᱡᱚᱢ ᱴᱷᱤᱠ ᱞᱮᱜᱼᱟ ᱦᱮᱸ ᱯᱚᱪᱟᱥ ᱠᱤᱞᱳ ᱨᱮ ᱢᱚᱴᱟᱢᱩᱴᱤ ᱟᱹᱵᱤᱱᱟᱜ ᱯᱟᱲᱟᱜᱼᱟ ᱚᱱᱠᱟ ᱫᱚ ᱢᱚᱴᱟᱢᱩᱴᱤ ᱟᱹᱵᱤᱱᱟᱜ ᱯᱟᱲᱟᱜ ᱠᱟᱱᱟ ᱚᱱᱟ ᱫᱚ ᱠᱚᱣᱟᱞᱤᱴᱤ ᱟᱫᱷᱟᱨ ᱛᱮᱜᱮ ᱯᱟᱲᱟᱜᱼᱟ ᱟᱹᱰᱤ ᱨᱚᱠᱚᱢ ᱜᱮᱱᱟᱜ ᱡᱟᱦᱟᱸ ᱮᱠ ᱰᱩ ᱛᱤᱱ ᱱᱚᱢᱵᱚᱨ ᱢᱮᱱᱟᱜᱼᱟ ᱠᱚᱣᱟᱞᱤᱴᱤ ᱟᱫᱷᱟᱨ ᱛᱮᱜᱮ ᱯᱟᱲᱟᱜᱼᱟ ᱦᱮᱸᱥᱮ ᱟᱨ ᱪᱟᱣᱞᱮ ᱪᱟᱣᱞᱮ ᱦᱟᱸᱜ ᱟᱵᱤᱱ ᱧᱮᱞ ᱞᱮᱵᱤᱱ ᱥᱮᱨᱚᱠᱚᱢ ᱵᱷᱟᱵᱽ ᱛᱮ ᱚᱱᱟ ᱫᱚ ᱦᱟᱸᱜ ᱜᱟᱱᱚᱜᱼᱟ ᱠᱚᱢ ᱵᱤᱥᱤ ᱦᱮᱸ

ᱦᱚᱸ ᱦᱚᱸ ᱦᱚᱸ ᱦᱚᱸ ᱦᱚᱸ ᱡᱚᱛᱚ ᱨᱮᱜᱮ ᱦᱟᱸᱜ ᱮᱵᱮᱞᱮᱵᱮᱞ ᱢᱚᱴᱟᱢᱩᱴᱤ ᱥᱟᱢᱟᱱ ᱡᱚᱛᱚ ᱥᱟᱢᱟᱱ ᱜᱮ ᱛᱟᱵᱚᱱ ᱢᱮᱱᱟᱜᱼᱟ ᱫᱚᱠᱟᱱ ᱨᱮ ᱟᱨᱦᱚᱸ ᱡᱮᱢᱚᱱ ᱮᱴᱟᱜᱟᱜ ᱥᱟᱢᱟᱱ ᱦᱚᱸ ᱛᱟᱵᱚᱱ ᱢᱮᱱᱟᱜ ᱜᱮᱭᱟ ᱡᱟᱦᱟᱸ ᱜᱮᱵᱚᱱ ᱦᱟᱛᱟᱣᱟ ᱦᱮᱸᱥᱮ ᱡᱚᱛᱚ ᱜᱮ ᱧᱟᱢᱚᱜ ᱠᱟᱱᱟ ᱦᱩᱸ ᱦᱩᱸ ᱦᱩᱸ ᱦᱩᱸ ᱦᱮᱸ ᱫᱚᱢᱮ ᱠᱚ ᱵᱷᱤᱲᱟ ᱟᱹᱰᱤ ᱯᱷᱟᱨᱟᱠ ᱨᱮᱱ ᱦᱚᱲ ᱠᱚ ᱦᱤᱡᱩᱜ ᱠᱟᱱᱟ ᱟᱨᱚ ᱢᱚᱴᱟᱢᱩᱴᱤ ᱵᱤᱥᱤ ᱫᱟᱢ ᱦᱚᱸ ᱵᱟᱝᱟ ᱟᱹᱰᱤ ᱦᱤᱥᱟᱹᱵᱽ ᱨᱮᱱᱟᱜ ᱫᱟᱢ ᱛᱮ ᱥᱮᱞᱳᱜ ᱠᱟᱱᱟ ᱟᱹᱠᱷᱨᱤᱧᱚᱜ ᱠᱟᱱᱟ ᱦᱚᱸ ᱦᱚᱸ ᱟᱨ ᱛᱤ ᱨᱮᱵᱤᱱ ᱛᱤ ᱨᱮᱵᱤᱱ ᱦᱤᱡᱩᱜ ᱠᱟᱱᱟ ᱛᱚᱵᱮ ᱦᱚᱸ ᱦᱚᱸ ᱜᱟᱱᱚᱜ ᱜᱮᱭᱟ ᱴᱷᱤᱠᱜᱮᱭᱟ ᱦᱮᱸ ᱴᱷᱤᱠᱜᱮᱭᱟ ᱟᱨ ᱚᱱᱟ ᱟᱨ ᱪᱮᱫ ᱠᱚᱵᱮᱱ ᱦᱟᱛᱪᱟᱣᱟ ᱤᱱᱟᱹ ᱠᱷᱟᱱ ᱫᱚ ᱚᱱᱟ ᱫᱚᱦᱚ ᱠᱟᱜ ᱦᱩᱭᱩᱜᱼᱟ ᱧᱮᱞ ᱦᱩᱭᱩᱜᱼᱟ ᱵᱟᱝ

ᱦᱮᱸ ᱡᱚᱛᱚᱣᱟᱜ ᱜᱮ ᱚᱱᱠᱟ ᱫᱚ ᱢᱚᱴᱟᱢᱩᱴᱤᱜ ᱟᱵᱚᱣᱟᱜ ᱫᱚᱠᱟᱱ ᱨᱮ ᱡᱚᱛᱚ ᱜᱮ ᱮᱵᱮᱞᱮᱵᱮᱞ ᱢᱮᱱᱟᱜᱼᱟ ᱟᱨ ᱤᱧ ᱡᱟᱦᱟᱸ ᱛᱤᱱᱟᱹ ᱚᱲᱟᱜ ᱨᱮ ᱩᱛᱩ ᱵᱩᱞᱩᱝ ᱠᱚ ᱡᱟᱦᱟᱸ ᱞᱟᱜᱟᱜ ᱠᱟᱱᱟ ᱥᱩᱱᱩᱢ ᱠᱚ ᱢᱚᱥᱞᱟ ᱯᱟᱛᱤ ᱮᱢᱟᱱ ᱡᱚᱛᱚᱣᱟᱜ ᱢᱮᱱᱟᱜᱼᱟ ᱢᱮᱱᱠᱷᱟᱱ ᱡᱟᱦᱟᱸᱭ ᱡᱟᱦᱟᱸ ᱠᱚ ᱟᱵᱤᱱ ᱦᱟᱛᱟᱣ ᱨᱮᱱᱟᱜ ᱢᱮᱱᱟᱜᱼᱟ ᱫᱚᱠᱟᱱ ᱦᱤᱡᱩᱜ ᱵᱤᱱ ᱫᱚᱠᱟᱱ ᱢᱚᱴᱟᱢᱩᱴᱤ ᱱᱤᱱ ᱵᱷᱳᱨ ᱞᱮᱠᱟᱜᱮ ᱠᱷᱩᱞᱟᱹᱣ ᱛᱟᱦᱮᱱᱟ ᱦᱮᱸᱥᱮ ᱦᱚᱸ ᱴᱷᱤᱠ ᱜᱮᱭᱟ ᱴᱷᱤᱠ ᱜᱮᱭᱟ ᱛᱚ ᱦᱚᱸ ᱢᱟ ᱡᱚᱦᱟᱨ ᱜᱮ ᱦᱚᱸ